ᱡᱚᱢᱟᱜ ᱠᱚᱫᱚ ᱟᱹᱰᱤ ᱞᱮᱠᱟᱱᱟᱜ ᱚᱱᱟ ᱠᱚ ᱢᱩᱫᱽᱨᱮ ᱡᱚ ᱠᱚᱫᱚ ᱦᱩᱭᱩᱜ ᱠᱟᱱᱟ ᱥᱩᱭᱛᱟᱹᱢ ᱰᱤᱰᱷᱟᱹᱣᱲᱤ ᱠᱟᱭᱨᱟ ᱟᱨ ᱠᱚᱢᱚᱲᱟ ᱟᱨ ᱜᱷᱟᱱᱴᱟᱲ ᱥᱩᱯᱟᱹᱨᱤ ᱟᱨ ᱢᱟᱫᱟᱨᱜᱚᱢ ᱠᱟᱹᱡᱩ ᱠᱷᱮᱡᱩᱨ ᱡᱚᱡᱚ ᱟᱨ ᱠᱩᱫᱽ ᱵᱤᱞᱤ ᱵᱟᱹᱨᱩ ᱱᱚᱝᱠᱟᱱᱟᱜ ᱚᱱᱟ ᱥᱟᱶᱛᱮ ᱦᱮᱲᱮᱢ ᱞᱟᱹᱰᱩ ᱠᱚᱫᱚ ᱦᱩᱭᱩᱜ ᱠᱟᱱᱟ ᱨᱚᱥ ᱜᱩᱞᱞᱟᱹ ᱡᱷᱤᱞᱯᱤ ᱢᱤᱴᱷᱟᱹᱭ ᱟᱨ ᱪᱷᱮᱱᱟ ᱯᱚᱰᱚ ᱢᱟᱞᱯᱚᱣᱟ ᱱᱚᱝᱠᱟᱜᱮ ᱟᱨᱚ ᱟᱹᱰᱤᱜᱟᱱ ᱟᱭᱢᱟ ᱡᱚᱢᱟᱜ ᱠᱚ ᱢᱮᱱᱟᱜᱼᱟ